ᱦᱮᱞᱳ

ᱚᱠᱟ ᱟᱹᱞᱤᱧ ᱫᱚ ᱱᱚᱣᱟ ᱡᱷᱟᱲᱜᱨᱟᱢ ᱡᱮᱞᱟ ᱨᱮᱱ ᱦᱚᱲ ᱜᱮ ᱠᱟᱱᱟ ᱞᱤᱧ ᱢᱟᱱᱮ ᱥᱩᱨ ᱥᱩᱯᱩᱨ ᱜᱮ ᱟᱹᱛᱩ ᱛᱟᱹᱞᱤᱧ ᱟᱨᱠᱤ

ᱫᱟᱬᱟᱱ ᱡᱟᱭᱜᱟ ᱱᱚᱛᱮ ᱫᱚ ᱟᱭᱢᱟ ᱜᱮ ᱢᱮᱱᱟᱜᱼᱟ ᱱᱚᱜ ᱚᱭ ᱡᱮᱢᱚᱱ ᱱᱚᱜ ᱚᱭ ᱥᱤᱞᱫᱟᱹ ᱯᱟᱛᱟ ᱦᱚᱸ ᱦᱩᱭᱩᱜᱼᱟ ᱚᱱᱟ ᱠᱚᱨᱮᱫ ᱢᱮᱱᱟᱜᱼᱟ ᱵᱷᱳᱹᱭᱨᱳᱵᱽ ᱛᱷᱟᱱ ᱠᱚ ᱢᱮᱱᱟᱜᱼᱟ ᱚᱱᱛᱮ ᱜᱷᱟᱜᱽᱨᱟ ᱚᱱᱛᱮ ᱢᱮᱱᱟᱜᱼᱟ ᱛᱟᱯᱚᱨᱮ ᱵᱩᱨᱩ ᱵᱚᱸᱜᱟ ᱢᱮᱱᱟᱜᱼᱟ ᱛᱟᱯᱚᱨᱮ ᱟᱹᱰᱤ ᱜᱮ ᱟᱭᱢᱟ ᱜᱮ ᱚᱱᱠᱟᱱ ᱫᱟᱬᱟᱱ ᱞᱮᱠᱟᱱ ᱡᱟᱭᱜᱟ ᱧᱮᱞ ᱛᱮᱱᱟᱜ ᱠᱚ ᱢᱮᱱᱟᱜᱼᱟ ᱛᱟᱦᱮᱱ ᱡᱟᱭᱜᱟ ᱦᱚᱸ ᱢᱮᱱᱟᱜᱼᱟ ᱥᱤᱞᱫᱟᱹ ᱠᱚᱨᱮᱫ ᱢᱮᱱᱟᱜᱼᱟ ᱦᱳᱴᱮᱞ ᱠᱚ ᱡᱷᱟᱲᱜᱨᱟᱢ ᱡᱷᱟᱲᱜᱮᱨᱟᱢ ᱠᱚᱨᱮᱫ ᱢᱟᱱᱮ ᱛᱟᱦᱮᱱ ᱞᱮᱠᱟᱱᱟᱜ ᱦᱚᱸ ᱵᱮᱵᱚᱥᱛᱟ ᱢᱮᱱᱟᱜᱼᱟ ᱡᱚᱛᱚᱱᱟᱜ ᱜᱮ ᱦᱮᱸ ᱟᱞᱮᱭᱟᱜ ᱥᱤᱞᱫᱟᱹ ᱯᱟᱛᱟ ᱦᱩᱭᱩᱜᱼᱟ ᱱᱟᱯᱟᱭ ᱜᱮ ᱚᱱᱟ ᱦᱚᱲ ᱠᱚ ᱫᱚᱢᱮ ᱠᱚ ᱦᱤᱡᱩᱜᱼᱟ ᱛᱟᱨᱯᱚᱨᱮ ᱦᱳᱴᱮᱞ ᱠᱚ ᱢᱟᱨᱟᱝ ᱢᱟᱨᱟᱝᱟᱜ ᱠᱚ ᱵᱮᱱᱟᱣᱟ ᱮᱢᱟᱱ ᱛᱮᱢᱟᱱ ᱮᱱᱮᱡ ᱥᱮᱨᱮᱧ ᱠᱚ ᱦᱩᱭᱩᱜᱼᱟ ᱯᱚᱨᱚᱵᱽ ᱮᱱᱮᱡ ᱠᱚ ᱦᱩᱭᱩᱜᱼᱟ ᱴᱟᱢᱟᱠ ᱛᱩᱢᱫᱟᱜ ᱠᱚ ᱟᱹᱜᱩᱭᱟ ᱫᱚᱠᱟᱱ ᱟᱨᱚ ᱟᱹᱰᱤ ᱠᱤᱪᱷᱩ ᱟᱭᱢᱟ ᱨᱚᱠᱚᱢᱟᱜ ᱫᱚᱠᱟᱱ ᱠᱚᱠᱚ ᱟᱹᱜᱩᱭᱟ ᱫᱚᱢᱮ ᱜᱮ ᱦᱚᱲ ᱠᱚ ᱡᱟᱣᱨᱟᱜᱼᱟ ᱟᱹᱰᱤ ᱨᱚᱠᱚᱢ ᱧᱮᱞ ᱛᱮᱱᱟᱜ ᱦᱚᱸ ᱢᱮᱱᱟᱜᱼᱟ ᱥᱤᱞᱫᱟᱹ ᱯᱟᱛᱟ ᱚᱱᱟ ᱫᱚ ᱦᱮᱸ ᱦᱳᱭ ᱟᱨ ᱦᱚᱸᱜᱼᱚᱭ ᱡᱮᱢᱚᱱ ᱵᱩᱨᱩ ᱵᱚᱸᱜᱟ ᱦᱚᱸ ᱦᱩᱭᱩᱩᱜᱼᱟ ᱚᱱᱟ ᱵᱩᱨᱩ ᱵᱚᱸᱜᱟ ᱨᱮᱦᱚᱸ ᱫᱚᱢᱮ ᱦᱚᱲ ᱠᱚ ᱡᱟᱣᱨᱟᱜᱼᱟ ᱟᱨ ᱚᱱᱟ ᱵᱩᱨᱩ ᱠᱚᱨᱮᱫ ᱫᱟᱨᱮ ᱠᱚ ᱢᱮᱱᱟᱜᱼᱟ ᱛᱟᱯᱚᱨᱮ ᱚᱸᱰᱮ ᱦᱚᱸ ᱚᱱᱠᱟᱜᱮ ᱮᱱᱮᱡ ᱥᱮᱨᱮᱧ ᱠᱚ ᱦᱩᱭᱩᱜᱼᱟ ᱦᱚᱲ ᱠᱚ ᱦᱳᱴᱮᱞ ᱠᱚ ᱫᱚᱢᱮ

ᱦᱳᱭ ᱟᱫᱚ ᱢᱟ ᱛᱟᱦᱚᱞᱮ